ᱦᱮᱸ ᱦᱮᱞᱳ

ᱦᱮᱸ ᱨᱤᱯᱳᱴᱟᱨᱤᱧ ᱞᱟᱹᱭᱮᱜᱼᱟ ᱦᱮᱸ ᱢᱮᱱᱮᱜ ᱟᱹᱧ ᱟᱢᱫᱚ ᱯᱩᱨᱩᱞᱤᱭᱟᱹ ᱦᱚᱱᱚᱛ ᱨᱮᱱ ᱠᱟᱱᱟᱢ ᱥᱮ ᱛᱚ ᱢᱮᱱᱮᱫᱟᱹᱧ ᱦᱮᱸ ᱱᱚᱣᱟ ᱯᱩᱨᱩᱞᱤᱭᱟᱹ ᱦᱚᱱᱚᱛ ᱨᱮᱱ ᱨᱤᱯᱳᱴᱟᱨ ᱠᱚᱣᱟᱜ ᱮᱱᱮᱢ ᱪᱮᱫ ᱞᱮᱠᱟ ᱚᱱᱛᱮ ᱟᱪᱪᱷᱟ ᱪᱷᱟ ᱪᱷᱟ ᱛᱚ ᱛᱟᱯᱚᱨᱮ ᱠᱤᱪᱷᱩᱫᱤᱱ ᱢᱟᱲᱟᱝ ᱟᱡᱚᱢ ᱞᱮᱱᱟ ᱡᱮ ᱟᱯᱮ ᱚᱱᱟ ᱯᱩᱨᱩᱞᱤᱭᱟᱹ ᱦᱚᱱᱚᱛ ᱨᱮᱭᱟᱜ ᱡᱟᱦᱟᱸ ᱫᱚ ᱚᱱᱟ ᱟᱡᱳᱫᱤᱭᱟᱹ ᱵᱩᱨᱩ ᱢᱮᱱᱛᱮ ᱴᱚᱴᱷᱟ ᱢᱮᱱᱟᱜᱼᱟ ᱥᱮ ᱡᱮ ᱚᱸᱰᱮ ᱚᱱᱟ ᱡᱟᱦᱟᱸ ᱫᱚ ᱚᱱᱟ ᱮᱫ ᱵᱟᱭᱱᱟ ᱟᱛᱳ ᱨᱮ ᱡᱟᱦᱟᱸ ᱢᱤᱫᱴᱟᱝ ᱯᱨᱚᱡᱮᱠᱴ ᱵᱮᱱᱟᱜ ᱠᱟᱛᱷᱟ ᱛᱚ ᱚᱱᱟ ᱫᱚ ᱪᱮᱫ ᱞᱮᱠᱟ ᱵᱟᱲᱟᱭᱮᱱᱟ ᱟᱪᱪᱷᱟ ᱦᱮᱸ ᱛᱟᱯᱚᱨᱮ ᱢᱮᱱᱮᱜᱟᱹᱧ ᱡᱮ ᱛᱟᱦᱚᱞᱮ ᱚᱸᱰᱮ ᱩᱱᱠᱩ ᱡᱟᱦᱟᱭ ᱨᱮᱯᱳᱴᱟᱨ ᱠᱚ ᱛᱤᱱᱟᱹᱜ ᱜᱟᱱ ᱠᱚ ᱥᱮᱴᱮᱨ ᱜᱟᱱ ᱠᱚ ᱛᱟᱦᱮᱸ ᱠᱟᱱᱟ ᱚᱸᱰᱮ ᱟᱪᱪᱷᱟ ᱛᱟᱯᱚᱨᱮᱤ ᱢᱮᱱᱮᱫᱟ ᱡᱮ ᱚᱱᱟ ᱟᱯᱮ ᱡᱟᱦᱟᱸ ᱚᱱᱟ ᱯᱩᱨᱩᱞᱤᱭᱟ ᱦᱚᱱᱚᱛ ᱨᱮ ᱚᱱᱟ ᱚᱡᱳᱡᱫᱷᱟ ᱤᱭᱟᱹ ᱨᱮᱜᱮ ᱚᱱᱟ ᱵᱩᱨᱩ ᱨᱮ ᱡᱮ ᱚᱱᱟ ᱠᱚᱨᱮᱱ ᱡᱟᱦᱟᱭ ᱫᱚ ᱟᱭᱢᱟ ᱨᱮᱸᱜᱮᱡ ᱱᱟᱪᱟᱨ ᱦᱚᱲ ᱢᱮᱱᱟᱜ ᱠᱚᱣᱟ ᱡᱟᱦᱟᱭ ᱫᱚ ᱦᱳᱭᱛᱳ ᱚᱲᱟᱜ ᱫᱩᱭᱟᱹᱰ ᱵᱟᱹᱱᱩᱜ ᱛᱟᱠᱚᱣᱟ ᱡᱮ ᱡᱚᱢ ᱧᱩ ᱠᱚ ᱟᱹᱰᱤ ᱟᱸᱴ ᱨᱮᱠᱚ ᱯᱟᱲᱟᱜᱼᱟ ᱛᱚ ᱩᱱᱠᱩ ᱵᱟᱨᱮᱛᱮ ᱥᱚᱨᱠᱟᱨ ᱪᱮᱫ ᱞᱮᱠᱟ ᱯᱚᱫᱚᱠᱷᱮᱯᱮ ᱦᱟᱟᱣ ᱮᱫᱟ ᱥᱮ ᱵᱟᱝ ᱟᱪᱪᱷᱟ ᱟᱨ ᱱᱚᱝᱠᱟ ᱟᱭᱢᱟ ᱧᱮᱞ ᱟᱠᱟᱱᱟ ᱡᱮ ᱚᱱᱟ ᱠᱚᱨᱮᱱᱟᱜ ᱵᱤᱨ ᱵᱩᱨᱩ ᱡᱮ ᱟᱹᱰᱤ ᱠᱚ ᱥᱮᱸᱜᱮᱞ ᱠᱚ ᱡᱩᱰᱤᱭᱟᱜᱼᱟ ᱛᱚ ᱱᱚᱣᱟ ᱥᱚᱨᱠᱟᱨ ᱥᱮᱡ ᱠᱷᱚᱱᱟᱜ ᱠᱳᱱᱳ ᱡᱟᱦᱟᱸ ᱱᱟᱜ ᱚᱱᱠᱟᱱᱟᱜ ᱫᱤᱥ ᱦᱩᱫᱤᱥ ᱟᱪᱪᱷᱟ ᱪᱷᱟ ᱟᱨ ᱵᱟᱹᱠᱤ ᱡᱟᱦᱟᱸ ᱱᱚᱣᱟ ᱡᱟᱦᱟᱸ ᱫᱚ ᱢᱮᱱ ᱜᱟᱱᱚᱜᱼᱟ ᱥᱟᱱᱛᱚ ᱠᱮᱱᱫᱨᱚ ᱡᱟᱦᱟᱸ ᱫᱚ ᱱᱚᱣᱟ ᱦᱟᱥᱯᱟᱛᱟᱞ ᱠᱚᱨᱮᱱᱟᱜ ᱚᱱᱟ ᱠᱚᱨᱮᱱᱟᱜ ᱴᱷᱤᱠ ᱴᱷᱟᱠ ᱠᱟᱹᱢᱤ ᱦᱚᱨᱟ ᱠᱚ ᱥᱮ ᱨᱚᱠᱚᱢ ᱪᱟᱞᱟᱜ ᱠᱟᱱᱟ ᱥᱮ ᱵᱟᱝ ᱦᱮᱸ ᱛᱚ ᱴᱷᱤᱠ ᱜᱮᱭᱟᱛᱟᱦᱚᱞᱮ ᱟᱭᱢᱟ ᱥᱟᱨᱦᱟᱣ ᱱᱚᱣᱟ ᱨᱤᱯᱳᱴ ᱨᱮᱭᱟᱜ ᱠᱟᱛᱷᱟ ᱢᱮᱱ ᱞᱟᱹᱜᱤᱫ ᱛᱮ ᱦᱮᱸ ᱢᱟ ᱴᱷᱤᱠ ᱜᱮᱭᱟ